ᱦᱚᱸ ᱞᱟᱹᱭ ᱵᱤᱱ ᱟᱹᱞᱤᱧ ᱫᱚ ᱢᱳᱴᱟᱢᱩᱴᱤ ᱯᱷᱩᱴᱵᱚᱞ ᱠᱷᱮᱞ ᱨᱮᱭᱟᱜ ᱤᱪᱪᱷᱟᱹ ᱢᱮᱱᱟᱜᱼᱟ ᱟᱫᱚ ᱠᱤ ᱯᱷᱩᱴᱵᱚᱞ ᱠᱞᱟᱥᱮᱫ ᱠᱚᱣᱟᱵᱤᱱ ᱢᱳᱴᱟᱢᱩᱴᱤ ᱟᱞᱮ ᱴᱷᱮᱱ ᱠᱷᱮᱞ ᱞᱮᱠᱟᱱ ᱯᱟᱹᱴᱷᱩᱣᱟᱹ ᱠᱚ ᱢᱮᱱᱟᱜ ᱠᱚᱜᱮᱭᱟ ᱜᱮᱞᱵᱟᱨ ᱜᱚᱴᱟᱝ ᱦᱚᱲ ᱠᱚ ᱢᱮᱱᱟᱜ ᱠᱚᱣᱟ ᱠᱷᱮᱞ ᱞᱟᱹᱜᱤᱫ ᱛᱮ ᱟᱫᱚ ᱪᱮᱫ ᱞᱮᱠᱟ ᱵᱤᱱ ᱦᱟᱛᱟᱣᱮᱫᱟ ᱜᱚᱱᱚᱝ ᱠᱚᱵᱤᱱ ᱦᱟᱛᱟᱣ ᱮᱫᱟ ᱥᱮ ᱱᱤᱥᱩᱞᱠᱚ ᱜᱮᱭᱟ ᱟᱪᱪᱷᱟ ᱟᱪᱪᱷᱟ ᱟᱪᱪᱷᱟ ᱟᱫᱚ ᱦᱳᱭ ᱤᱱᱴᱟᱨᱮᱥᱴ ᱢᱮᱱᱟᱜᱼᱟ ᱠᱷᱮᱞ ᱨᱮ ᱟᱫᱚ ᱪᱮᱫ ᱠᱚ ᱞᱟᱜᱟᱜ ᱠᱟᱱᱛᱮ ᱰᱚᱠᱳᱢᱮᱱᱴᱥ ᱠᱚ ᱟᱪᱪᱷᱟ ᱟᱪᱪᱷᱟ ᱳ ᱥᱟᱛ ᱛᱟᱹᱨᱤᱠᱷ ᱠᱷᱚᱡ ᱟᱪᱪᱷᱟ ᱟᱪᱪᱷᱟ ᱨᱮᱡᱤᱥᱴᱨᱮᱥᱚᱱ ᱪᱟᱞᱟᱜ ᱠᱟᱱᱟ ᱤᱱᱟᱹ ᱯᱚᱨᱮ ᱦᱟᱸᱜ ᱮᱦᱚᱵᱟᱵᱤᱱ ᱠᱞᱟᱥ ᱢᱟᱱᱮ ᱠᱷᱮ ᱨᱮᱭᱟᱜ ᱠᱞᱟᱥ ᱫᱚ ᱦᱚᱸ ᱦᱚᱸ ᱟᱪᱪᱷᱟ ᱟᱪᱪᱷᱟ ᱦᱮᱸ ᱦᱚᱸ ᱦᱚᱸ ᱟᱪᱪᱷᱟ ᱟᱪᱪᱷᱟ ᱚ ᱟᱪᱪᱷᱟ ᱟᱪᱪᱷᱟ ᱟᱞᱮᱨᱮᱱ ᱱᱚᱝᱠᱟ ᱢᱳᱴᱟᱢᱩᱴᱤ ᱠᱚᱲᱟ ᱠᱚ ᱢᱮᱱᱟᱜ ᱠᱚᱜᱮᱭᱟ ᱟᱞᱮ ᱥᱩᱨ ᱟᱞᱮ ᱥᱩᱨ ᱥᱩᱯᱩᱨ ᱟᱹᱛᱩ ᱨᱤᱱ ᱚᱠᱟ ᱨᱮᱪᱚ ᱠᱚ ᱪᱟᱞᱟᱜ ᱠᱟᱱᱟ ᱯᱟᱞᱮᱫ ᱚᱸᱰᱮᱜᱮ ᱟᱹᱵᱤᱱ ᱴᱷᱮᱱ ᱜᱮᱠᱚ ᱪᱟᱞᱟᱜ ᱠᱟᱱᱟ ᱦᱳᱭ ᱚ ᱦᱳᱭ ᱢᱤᱫᱴᱟᱝ ᱥᱟᱹᱢᱩ ᱥᱮ ᱪᱤᱞᱤ ᱩᱱᱤ ᱪᱟᱞᱟᱜ ᱠᱟᱱᱛᱟᱦᱮᱸ ᱜᱮᱭᱟᱭ ᱥᱮ ᱟᱹᱵᱤᱱ ᱚ ᱦᱚᱸ ᱦᱳᱭ ᱦᱳᱭ ᱟᱪᱪᱷᱟ ᱟᱪᱪᱷᱟ ᱟᱨ ᱥᱟᱨᱴᱤᱯᱷᱤᱠᱮᱴ ᱠᱚᱵᱤᱱ ᱮᱢᱟ ᱟᱠᱚ ᱠᱟᱱᱟ ᱟᱪᱪᱷᱟ ᱟᱪᱪᱷᱟ ᱦᱳᱭ ᱚᱱᱠᱟ ᱞᱟᱹᱭᱮᱫᱟ ᱠᱚ ᱟᱹᱰᱤ ᱵᱮᱥ ᱠᱷᱮᱞ ᱤᱭᱟᱹ ᱢᱟᱱᱮ ᱠᱷᱮᱞ ᱪᱟᱞᱟᱜ ᱠᱟᱱᱟ ᱟᱫᱚ ᱵᱟᱝ ᱠᱩᱞᱤ ᱵᱟᱲᱟ ᱦᱩᱭᱩᱜ ᱠᱟᱱᱟ ᱚᱠᱟ ᱨᱮᱯᱮ ᱪᱟᱞᱟᱜ ᱠᱟᱱᱟ ᱟᱫᱚ ᱱᱤᱛᱚᱜ ᱵᱟᱲᱟᱭ ᱦᱩᱭᱮᱱᱟ ᱯᱟᱞᱮᱫ ᱚᱸᱰᱮᱜᱮ ᱱᱚᱣᱟ ᱟᱵᱚ ᱤᱭᱟᱹ ᱨᱮᱢᱟ ᱢᱤᱫᱴᱮᱱ ᱜᱮ ᱢᱮᱱᱟᱜᱼᱟ ᱚᱱᱠᱟ ᱠᱷᱮᱞ ᱠᱳᱪᱤᱝ ᱥᱮᱱᱴᱟᱨ ᱢᱟ ᱟᱫᱚ ᱚᱱᱠᱟᱞᱤᱧ ᱴᱷᱤᱠᱟᱭᱮᱫᱟ ᱯᱟᱞᱮᱫ ᱚᱸᱰᱮᱜᱮ ᱦᱟᱸᱜ ᱟᱫᱚ ᱟᱹᱵᱤᱱ ᱴᱷᱮᱡᱜᱮ ᱦᱟᱸᱜ ᱱᱤᱭᱟᱹ ᱴᱷᱤᱠᱟᱹᱭᱮᱱᱟ ᱟᱫᱚ ᱡᱚᱛᱚᱜᱮ ᱦᱟᱸᱜ ᱚᱸᱰᱮᱜᱮ ᱪᱟᱞᱟᱜᱼᱟ ᱛᱟᱦᱚᱞᱮ